ᱤᱧᱟᱹᱜ ᱯᱚᱱᱚᱛ ᱨᱮ ᱢᱩᱬᱩᱫ ᱫᱷᱚᱨᱚᱢ ᱨᱮᱱ ᱦᱚᱲ ᱫᱚ ᱢᱟᱦᱟᱨᱟᱡ ᱠᱚ ᱠᱟᱱᱟ ᱠᱚ ᱡᱟᱦᱟᱸᱭ ᱫᱚ ᱨᱟᱢᱠᱤᱨᱤᱥᱱᱚ ᱢᱤᱥᱚᱱ ᱥᱟᱞᱟᱜ ᱡᱚᱲᱟᱣ ᱡᱚᱯᱲᱟᱣ ᱢᱮᱱᱟᱜ ᱠᱚᱣᱟ ᱟᱨ ᱩᱱᱠᱩ ᱫᱚ ᱫᱷᱚᱨᱚᱢ ᱠᱷᱚᱱ ᱦᱚᱸ ᱚᱞᱚᱜ ᱯᱟᱲᱦᱟᱜ ᱪᱮᱛᱟᱱ ᱡᱟᱹᱥᱛᱤ ᱜᱮᱭᱟᱱ ᱠᱚ ᱮᱢᱚᱜᱼᱟ